ᱞᱟᱦᱟ ᱨᱮᱱᱟᱜ ᱢᱳᱵᱟᱭᱤᱞ ᱟᱨ ᱱᱟᱦᱟᱜ ᱨᱮᱱᱟᱜ ᱥᱢᱟᱨᱴ ᱯᱷᱳᱱ ᱨᱮ ᱟᱭᱢᱟ ᱯᱷᱟᱨᱟᱠ ᱢᱮᱱᱟᱜᱼᱟᱹ ᱞᱟᱦᱟ ᱯᱷᱳᱱ ᱨᱮᱫᱚ ᱴᱷᱤᱠ ᱴᱷᱟᱠ ᱱᱮᱴ ᱵᱟᱝ ᱧᱟᱢᱚᱜ ᱠᱟᱱ ᱛᱟᱸᱦᱮᱱᱟ ᱟᱨ ᱨᱚᱲ ᱦᱚᱸ ᱢᱚᱸᱡᱽ ᱛᱮ ᱵᱟᱝ ᱟᱸᱡᱚᱢᱚᱜ ᱠᱟᱱ ᱛᱟᱸᱦᱮᱱᱟ ᱰᱮᱴᱟ ᱯᱮᱠ ᱦᱚᱸ ᱵᱟᱝ ᱧᱟᱢᱚᱜ ᱠᱟᱱ ᱛᱟᱸᱦᱮᱱᱟ ᱟᱨ ᱠᱮᱢᱮᱨᱟ ᱦᱚᱸ ᱵᱷᱟᱜᱮ ᱵᱟᱝ ᱛᱟᱦᱮᱸ ᱠᱟᱱᱟ ᱟᱨ ᱱᱮᱛᱟᱨᱟᱜ ᱥᱢᱟᱨᱴ ᱯᱷᱳᱱ ᱨᱮᱫᱚ ᱡᱚᱛᱚ ᱜᱮᱢ ᱧᱟᱢᱼᱟ ᱱᱮᱴᱳᱟᱨᱠ ᱦᱚᱸ ᱴᱷᱤᱠ ᱴᱷᱟᱠ ᱜᱮ ᱠᱟᱹᱢᱤᱭᱟ ᱟᱨ ᱯᱷᱳᱱ ᱠᱷᱚᱱ ᱡᱚᱛᱚ ᱜᱮᱢ ᱠᱟᱹᱢᱤ ᱫᱟᱲᱮᱭᱟᱜᱼᱟ ᱠᱮᱢᱮᱨᱟ ᱦᱚᱸ ᱵᱷᱟᱜᱮ ᱜᱮᱭᱟ ᱟᱨ ᱯᱷᱳᱱ ᱛᱮ ᱨᱚᱲ ᱦᱚᱸ ᱟᱹᱰᱤ ᱯᱩᱥᱴᱟᱹᱣ ᱜᱮ ᱟᱸᱡᱚᱢᱚᱜᱼᱟ ᱞᱟᱦᱟ ᱛᱮᱫᱚ ᱴᱩ ᱡᱤ ᱱᱮᱴᱳᱟᱨᱠ ᱛᱟᱦᱮᱸ ᱠᱟᱱᱟ ᱚᱱᱟᱛᱮ ᱯᱷᱳᱱ ᱨᱮ ᱩᱱᱟᱹᱜ ᱴᱷᱤᱠ ᱱᱮᱴᱳᱣᱟᱨᱠ ᱵᱟᱝ ᱧᱟᱢᱚᱜ ᱠᱟᱱ ᱛᱟᱦᱮ ᱱᱟ ᱟᱨ ᱱᱮᱛᱟᱨ ᱫᱚ ᱛᱷᱨᱤ ᱡᱤ ᱯᱷᱳᱨ ᱡᱤ ᱯᱷᱟᱭᱤᱵᱷ ᱡᱤ ᱱᱮᱴᱳᱣᱟᱨᱠ ᱚᱱᱟᱛᱮ ᱱᱮᱴᱳᱣᱟᱨᱠ ᱠᱚ ᱟᱹᱰᱤ ᱥᱯᱤᱰ ᱮ ᱠᱟᱹᱢᱤᱭᱟ ᱤᱧ ᱫᱚ ᱡᱤᱭᱳ ᱥᱤᱢ ᱤᱧ ᱵᱮᱵᱚᱦᱟᱨᱟ ᱟᱨ ᱤᱧ ᱫᱚ ᱫᱩ ᱥᱚ ᱩᱱᱚᱪᱚᱞᱞᱤᱥ ᱨᱮᱭᱟᱜ ᱢᱤᱫ ᱢᱟᱥ ᱞᱟᱹᱜᱤᱫ ᱤᱧ ᱨᱤᱪᱟᱨᱡᱼᱟ ᱟᱨ ᱱᱤᱭᱟᱹ ᱨᱮᱫᱚ ᱫᱤᱱ ᱨᱮ ᱰᱮᱲ ᱡᱤᱵᱤ ᱱᱮᱴ ᱠᱚ ᱧᱟᱢᱚᱜᱼᱟ ᱟᱨ ᱟᱱᱞᱤᱢᱤᱴᱮᱰ ᱠᱚᱞ ᱟᱨ ᱢᱤᱫ ᱥᱚ ᱴᱤ ᱢᱮᱥᱮᱡ ᱮᱢ ᱧᱟᱢᱼᱟ